ᱟᱞᱮ ᱫᱤᱥᱚᱢ ᱨᱮᱫᱚ ᱥᱮ ᱟᱹᱛᱩ ᱨᱮ ᱡᱟᱦᱟᱸ ᱯᱤᱭᱚ ᱪᱮᱬᱮ ᱥᱮ ᱪᱷᱮᱨ ᱪᱷᱮᱨ ᱪᱮᱬᱮ ᱨᱟᱜ ᱠᱮᱫᱟᱭ ᱚᱱᱟ ᱟᱡᱚᱢ ᱛᱮ ᱦᱚᱲ ᱦᱚᱸᱠᱚ ᱢᱮᱱᱟ

ᱪᱮᱬᱮ ᱧᱮᱞ ᱪᱮᱬᱮ ᱨᱟᱜ ᱟᱸᱡᱚᱢ ᱛᱮ ᱟᱭᱢᱟ ᱜᱚᱴᱮᱡ ᱠᱚ ᱥᱚᱱᱫᱮᱦᱚ ᱫᱟᱲᱮᱜᱼᱟ ᱟᱨ ᱡᱮᱢᱚᱱ ᱯᱤᱭᱳ ᱪᱮᱬᱮ ᱠᱚ ᱨᱟᱜ ᱞᱮᱠᱷᱟᱡ ᱢᱮᱱ ᱟᱠᱚ ᱯᱮᱲᱟ ᱠᱚ ᱦᱤᱡᱩᱜᱚᱜᱼᱟ ᱟᱨ ᱪᱷᱮᱨ ᱞᱮᱠᱷᱟᱡ ᱠᱚ ᱟᱫᱚᱢ ᱪᱮᱬᱮ ᱢᱮᱱᱟ ᱠᱚ ᱚᱠᱟ ᱨᱮᱪᱚᱝ ᱫᱩᱠ ᱵᱤᱯᱚᱫ ᱦᱩᱭ ᱠᱟᱱᱟ ᱥᱮ ᱦᱚᱲ ᱱᱚᱝᱠᱟ ᱵᱟᱹᱲᱤᱡ ᱮᱢᱟᱱ ᱠᱟᱱᱟᱭ ᱱᱚᱝᱠᱟᱱᱟᱜ ᱥᱟᱵ ᱩᱠᱷᱲᱩᱢ ᱠᱚ ᱵᱩᱡᱷᱟᱹᱣᱟ ᱪᱮᱬᱮ ᱨᱟᱜ ᱠᱷᱟᱹᱛᱤᱨ ᱛᱮ ᱚᱱᱟᱜᱮᱧ ᱢᱮᱱ ᱦᱚᱪᱚᱭᱮᱫᱟ ᱤᱧᱫᱚ ᱱᱚᱸᱰᱮ ᱜᱮ ᱤᱧᱟᱹᱜ ᱠᱟᱛᱷᱟ ᱫᱚᱧ ᱢᱩᱪᱟᱹᱫ ᱮᱫᱟ